ᱱᱚᱜᱼᱚᱸᱭ ᱱᱚᱝᱠᱟ ᱡᱟᱭᱡᱩᱜᱽ ᱥᱮᱨᱢᱟ ᱴᱷᱤᱠ ᱢᱚᱛᱚ ᱢᱟ ᱵᱟᱭ ᱫᱟᱜ ᱮᱫᱟ ᱛᱚ ᱡᱩᱫᱤ ᱵᱚᱱ ᱱᱚᱜᱼᱚᱸᱭ ᱱᱚᱝᱠᱟ ᱪᱟᱥ ᱯᱷᱚᱥᱚᱞ ᱠᱷᱚᱛᱤ ᱞᱮᱱᱠᱷᱟᱡ ᱛᱚ ᱚᱱᱟ ᱠᱷᱚᱛᱤ ᱠᱟᱛᱮ ᱛᱟᱭᱚᱢ ᱛᱮ ᱟᱨᱦᱚᱸ ᱮᱴᱟᱜ ᱯᱷᱚᱥᱚᱞ ᱨᱮᱭᱟᱜ ᱡᱮᱢᱚᱱ ᱦᱳᱲᱳ ᱡᱮᱢᱚᱱ ᱤᱭᱟᱹ ᱜᱮᱛ ᱤᱭᱟᱹᱭᱮᱱᱟ ᱥᱮ ᱵᱟᱝ ᱦᱩᱭ ᱞᱮᱱᱟ ᱛᱚ ᱚᱱᱟ ᱛᱟᱭᱱᱚᱢ ᱛᱚ ᱱᱚᱜᱼᱚᱸᱭ ᱮᱴᱟᱜ ᱟᱜ ᱟᱨᱦᱚᱸ ᱪᱟᱥ ᱚᱱᱟ ᱠᱷᱚᱛᱤ ᱠᱟᱛᱮ ᱮᱴᱟᱜ ᱟᱜ ᱪᱟᱥ ᱫᱚ ᱞᱟᱜᱟᱣ ᱜᱮ ᱦᱩᱭᱩᱜᱼᱟ ᱟᱫᱚ ᱚᱱᱟ ᱞᱮᱠᱟᱛᱮ ᱦᱤᱭᱛᱳ ᱜᱩᱦᱩᱢ ᱛᱮᱱᱟᱜ ᱞᱟᱜᱟᱣᱱᱟ ᱡᱮᱢᱚᱱ ᱤᱧ ᱦᱳᱲᱳ ᱴᱷᱤᱠ ᱢᱚᱛᱚ ᱵᱟᱹᱧ ᱧᱟᱢ ᱞᱮᱜ ᱠᱷᱟᱹᱛᱤᱨ ᱛᱮ ᱤᱭᱟᱹ ᱜᱩᱦᱩᱢ ᱤᱧ ᱪᱟᱥ ᱠᱮᱫᱟ ᱜᱩᱦᱩᱢ ᱢᱳᱴᱟᱢᱩᱴᱤ ᱢᱚᱡᱽ ᱜᱮ ᱦᱩᱭᱮᱱᱟ ᱟᱫᱚ ᱚᱱᱟ ᱞᱮᱠᱟᱛᱮ ᱱᱚᱜᱼᱚᱸᱭ ᱤᱧ ᱦᱚᱸ ᱮᱱᱛᱮᱜ ᱤᱭᱟᱹ ᱨᱮᱭᱟᱜ ᱛᱮ ᱢᱚᱡᱽ ᱜᱮ ᱮᱱᱛᱮᱜ ᱤᱧ ᱤᱭᱟᱹ ᱟᱹᱜᱩ ᱠᱮᱫᱟ